ᱦᱮᱸ ᱚᱠᱚᱭᱮᱢ ᱞᱟᱹᱭᱮᱫᱼᱟ ᱟᱪᱪᱷᱟ ᱦᱮᱸ ᱞᱟᱹᱭ ᱢᱮ

ᱟᱪᱪᱷᱟ ᱟᱹᱰᱤ ᱵᱮᱥ ᱟᱞᱮᱭᱟᱜ ᱡᱷᱟᱲᱜᱨᱟᱢ ᱦᱚᱱᱚᱛ ᱨᱮᱫᱚ ᱱᱚᱝᱠᱟᱱ ᱟᱹᱰᱤ ᱞᱮᱠᱟᱱ ᱧᱮᱞ ᱡᱚᱝ ᱡᱟᱭᱜᱟ ᱜᱮ ᱢᱮᱱᱟᱜ ᱠᱟᱫᱟ ᱤᱱᱟᱹ ᱢᱩᱫ ᱨᱮ ᱯᱳᱭᱞᱳ ᱛᱮ ᱱᱚᱜᱼᱚᱭ ᱡᱟᱦᱟᱸ ᱵᱟᱝᱜᱟᱞᱤ ᱠᱚᱣᱟᱜ ᱡᱟᱦᱟᱸ ᱯᱩᱡᱟᱹ ᱛᱟᱠᱚ ᱤᱱᱟᱹ ᱛᱟᱭᱚᱢ ᱫᱚᱥᱚᱢᱤ ᱫᱚᱥᱟᱨ ᱦᱤᱞᱳᱜ ᱟᱞᱮ ᱱᱚᱜᱼᱚᱱᱰᱮ ᱢᱟᱱᱮ ᱠᱟᱨᱛᱤᱠ ᱵᱚᱸᱜᱟ ᱠᱟᱨᱛᱤᱠ ᱵᱚᱸᱜᱟ ᱩᱱ ᱚᱠᱛᱚ ᱢᱟᱱᱮ ᱥᱤᱞᱫᱟᱹ ᱥᱩᱨ ᱳᱲᱜᱚᱸᱫᱟ ᱨᱮ ᱯᱟᱴᱟᱵᱤᱸᱫᱷᱟᱹ ᱯᱟᱛᱟ ᱦᱩᱭᱩᱜ ᱜᱮᱭᱟ ᱟᱹᱰᱤ ᱫᱮᱥ ᱫᱤᱥᱚᱢ ᱠᱷᱚᱱ ᱦᱟᱱᱛᱮ ᱱᱟᱛᱮ ᱨᱮᱱ ᱫᱮᱥ ᱵᱤᱫᱮᱥ ᱨᱚᱱ ᱦᱚᱲ ᱠᱚ ᱦᱤᱡᱩᱜ ᱜᱮᱭᱟ ᱧᱮᱧᱮᱞ ᱱᱤᱭᱟᱹᱜᱮ ᱢᱤᱫᱴᱟᱝ ᱛᱟᱯᱚᱨᱮ ᱤᱱᱟᱹ ᱵᱟᱫᱮ ᱡᱷᱟᱲᱜᱨᱟᱢ ᱨᱮ ᱢᱮᱫᱴᱟᱝ ᱚᱱᱟ ᱫᱚ ᱱᱚᱜᱼᱚᱭ ᱯᱩᱡᱟᱹ ᱢᱩᱪᱟᱹᱫ ᱟᱨᱠᱤ ᱫᱚᱥᱚᱢᱤ ᱫᱚᱥᱟᱨ ᱦᱤᱞᱳᱜ ᱦᱮᱸ ᱫᱩᱨᱜᱟᱹ ᱯᱩᱡᱟᱹ ᱚᱱᱟ ᱥᱩᱨ ᱥᱩᱯᱩᱨ ᱜᱮ ᱢᱟᱱᱮ ᱫᱩᱨᱜᱟᱹᱯᱩᱡᱟᱹ ᱫᱚᱥᱟᱨ ᱦᱤᱞᱳᱜ ᱜᱮ ᱦᱩᱭᱩᱜ ᱜᱮᱭᱟ

ᱟᱨᱦᱚᱸ ᱡᱩᱫᱤ ᱧᱮᱞ ᱡᱚᱝ ᱛᱷᱟᱱ ᱢᱟᱱᱮ ᱵᱚᱸᱜᱟ ᱛᱷᱟᱱ ᱟᱨᱠᱤ ᱚᱱᱠᱟ ᱫᱚ ᱚᱱᱠᱟ ᱠᱷᱟᱱ ᱫᱚ ᱱᱚᱸᱰᱮ ᱨᱟᱡᱽ ᱵᱟᱲᱤ ᱢᱮᱫᱴᱟᱝ ᱢᱮᱱᱟᱜ ᱟᱠᱟᱫᱟ ᱡᱷᱲᱜᱨᱟᱢ ᱨᱟᱡᱽ ᱵᱟᱲᱤ ᱟᱹᱰᱤ ᱵᱚᱲᱚ ᱧᱩᱢ ᱧᱩᱢᱟᱱᱟᱜ ᱡᱟᱭᱜᱟ ᱛᱟᱨᱯᱚᱨ ᱟᱨ ᱤᱱᱟᱹ ᱵᱟᱫᱮ ᱟᱨ ᱢᱮᱫᱴᱟᱝ ᱵᱚᱸᱜᱟ ᱵᱩᱨᱩ ᱛᱷᱟᱱ ᱢᱮᱱᱟᱜ ᱟᱠᱟᱫᱟ ᱚᱱᱟ ᱫᱚ ᱡᱷᱟᱲᱜᱨᱟᱢ ᱨᱮᱜᱮ ᱡᱷᱟᱲᱜᱨᱟᱢ ᱠᱷᱚᱱ ᱠᱤᱪᱷᱩ ᱴᱟ ᱢᱟᱱᱮ ᱡᱷᱟᱲᱜᱨᱟᱢ ᱡᱟᱦᱟᱸ ᱯᱟᱸᱪ ᱢᱟᱛᱷᱟ ᱢᱳᱲ ᱠᱚ ᱢᱮᱱ ᱤᱱᱟᱹ ᱠᱷᱚᱱ ᱪᱟᱞᱟᱜ ᱞᱟᱜᱟᱜᱼᱟ ᱵᱮᱥ ᱯᱟᱸᱪ ᱪᱷᱚ ᱠᱤᱞᱳ ᱢᱤᱴᱟᱨ ᱞᱮᱠᱟ ᱟᱨ ᱟᱨᱦᱚᱸ ᱱᱚᱸᱰᱮ ᱢᱮᱱᱟᱜ ᱟᱠᱟᱫᱟ ᱰᱤᱭᱟᱨ ᱯᱟᱨᱠ ᱡᱟᱦᱟᱸᱨᱮ ᱟᱹᱰᱤ ᱞᱮᱠᱟᱱ ᱡᱤᱵᱽ ᱡᱤᱭᱟᱹᱞᱤ ᱠᱚ ᱦᱫᱚᱦᱚ ᱟᱠᱟᱫ ᱠᱚᱣᱟ ᱟᱹᱰᱤ ᱟᱢᱫᱟ ᱡᱟᱭᱜᱟ ᱡᱩᱲᱮ ᱚᱸᱰᱮ ᱧᱮᱞ ᱪᱟᱞᱟᱜ ᱨᱮᱱᱟᱜ ᱚᱱᱠᱟᱱ ᱡᱟᱭᱜᱟ ᱢᱮᱱᱟᱜ ᱟᱠᱟᱫᱟ

ᱵᱟᱝ ᱱᱮᱛᱟᱨ ᱫᱚ ᱯᱨᱚᱛᱤ ᱫᱤᱱ ᱜᱮᱠᱚ ᱪᱟᱞᱟᱜ ᱜᱮᱭᱟ ᱯᱨᱟᱭ ᱜᱮ ᱢᱟᱱᱮ ᱡᱚᱛᱚ ᱵᱚᱨ ᱠᱚ ᱪᱟᱞᱟᱣ ᱟᱠᱟᱱᱟ ᱢᱟᱱᱮ ᱵᱚᱞᱚ ᱵᱚᱞᱚᱣᱟᱠᱟᱱ ᱜᱮᱭᱟ ᱠᱚ ᱱᱤᱛ ᱦᱚᱸᱠᱚ ᱧᱮᱞ ᱦᱚᱪᱚᱣᱟᱜ ᱠᱟᱱ ᱜᱮᱭᱟ ᱚᱸᱰᱮ ᱫᱚ ᱚᱸᱰᱮ ᱫᱚ ᱡᱮᱠᱳᱱᱳ ᱥᱤᱡᱤᱱ ᱚᱱᱩᱡᱟᱭᱤ ᱛᱮ ᱧᱮᱞ ᱦᱚᱪᱚᱣᱟᱜᱼᱟ ᱠᱚ ᱥᱮ ᱚᱱᱠᱟ ᱫᱚ ᱵᱟᱝ ᱚᱱᱟ ᱫᱚ ᱫᱤᱱ ᱫᱤᱱᱟᱹᱢ ᱫᱤᱱ ᱜᱮ ᱚᱸᱰᱮ ᱠᱚ ᱧᱮᱞ ᱦᱚᱪᱚᱣᱟᱜᱼᱟ ᱚᱸᱰᱮ ᱴᱤᱠᱤᱴ ᱠᱟᱣᱩᱱᱴᱟᱨ ᱨᱮ ᱴᱤᱠᱤᱴ ᱠᱟᱴᱟᱣ ᱦᱩᱭᱩᱜᱼᱟ ᱛᱟᱨᱯᱚᱨ ᱚᱸᱰᱮ ᱠᱚ ᱵᱚᱞᱚ ᱦᱚᱪᱚᱣᱟᱜᱼᱟ ᱟᱹᱰᱤ ᱞᱮᱠᱟᱱ ᱡᱤᱵᱽ ᱡᱤᱭᱟᱹᱞᱤ ᱢᱮᱱᱟᱜ ᱟᱠᱟᱫ ᱠᱚᱣᱟ ᱧᱮᱞᱛᱮ ᱵᱷᱟᱹᱜᱤ ᱵᱩᱡᱷᱟᱹᱜᱼᱟ ᱵᱮᱥ

ᱟᱨ ᱱᱚᱸᱰᱮ ᱫᱚ ᱥᱚᱵ ᱛᱷᱮᱠᱮ ᱡᱷᱟᱲᱜᱨᱟᱢ ᱦᱚᱱᱚᱛ ᱨᱮᱱᱟᱜ ᱫᱚ ᱵᱤᱠᱠᱷᱟᱛᱚ ᱥᱮ ᱟᱹᱰᱤ ᱧᱩᱢᱟᱱᱟᱜ ᱫᱚ ᱯᱟᱴᱟᱵᱤᱷᱫᱷᱟᱹ ᱯᱟᱛᱟ ᱜᱮ ᱚᱸᱰᱮ ᱫᱚ ᱟᱹᱰᱤ ᱫᱚᱢᱮ ᱦᱚᱲᱜᱮ ᱡᱟᱸᱠ ᱡᱚᱢᱚᱠ ᱛᱮ ᱦᱩᱭᱩᱜ ᱜᱮᱭᱟ ᱵᱟᱨ ᱫᱤᱱ ᱫᱷᱚᱨᱮ ᱢᱤᱫ ᱫᱤᱱ ᱥᱤᱧ ᱯᱚᱨᱚᱵᱽ ᱢᱤᱫ ᱫᱤᱱ ᱧᱤᱫᱟᱹ ᱯᱚᱨᱚᱵᱽ ᱯᱳᱭᱞᱳ ᱧᱤᱫᱟᱹ ᱯᱚᱨᱚᱵᱽ ᱛᱟᱨ ᱯᱚᱨᱮᱨ ᱫᱤᱱ ᱥᱤᱧ ᱯᱚᱨᱚᱵᱽ ᱧᱤᱫᱟᱹ ᱯᱚᱨᱚᱵᱽ ᱦᱤᱞᱳᱜ ᱫᱚ ᱚᱸᱰᱮ ᱡᱟᱦᱟᱸ ᱥᱟᱺᱜᱤᱧ ᱫᱤᱥᱚᱢ ᱨᱮᱱ ᱦᱚᱲ ᱠᱚᱠᱚ ᱦᱮᱡ ᱥᱮᱴᱮᱨᱚᱜᱼᱟ ᱩᱱᱠᱩ ᱩᱱ ᱦᱤᱞᱳᱜ ᱫᱚᱠᱚ ᱨᱟᱹᱥᱠᱟᱹᱭᱟ ᱟᱨ ᱥᱤᱧ ᱯᱚᱨᱚᱵᱽ ᱦᱤᱞᱳᱜ ᱫᱚ ᱵᱟᱠᱤ ᱡᱟᱦᱟᱸ ᱫᱤᱥᱚᱢ ᱠᱚ ᱮᱴᱟᱜ ᱮᱴᱟᱜ ᱫᱤᱥᱚᱢ ᱠᱚᱨᱮᱱ ᱧᱮᱧᱮᱞ ᱠᱚ ᱦᱤᱡᱩᱜᱼᱟ ᱯᱟᱛᱟ ᱧᱮᱞ ᱩᱱ ᱥᱚᱢᱚᱭ ᱚᱸᱰᱮ ᱠᱚ ᱨᱟᱹᱥᱠᱟᱹᱭᱟ ᱟᱹᱰᱤ ᱟᱢᱫᱟ ᱦᱚᱲ ᱫᱚᱢᱮ ᱦᱚᱲ ᱠᱚ ᱥᱟᱸᱜᱮᱜᱼᱟ ᱚᱸᱰᱮ ᱦᱳᱭ ᱦᱮᱸ ᱟᱹᱰᱤ ᱥᱟᱸᱜᱮ ᱜᱮ ᱟᱹᱰᱤ ᱫᱤᱥᱚᱢ ᱫᱮᱥ ᱫᱤᱥᱚᱢ ᱠᱚᱨᱮᱱ ᱦᱤᱡᱩᱜ ᱟᱠᱚ ᱛᱚ ᱛᱳ ᱡᱟᱹᱥᱛᱤ ᱜᱮ ᱚᱱᱟ ᱡᱟᱦᱟᱸ ᱵᱚᱞ ᱠᱷᱮᱹᱞ ᱜᱚᱰᱟ ᱰᱟᱦᱤ ᱯᱮᱨᱮᱡ ᱪᱟᱵᱟ ᱠᱚᱜᱼᱟ ᱟᱹᱰᱤ ᱟᱢᱫᱟ ᱢᱟᱨᱟᱝ ᱢᱟᱨᱟᱝ ᱵᱟᱥ ᱦᱮᱡ ᱠᱚᱜᱼᱟ

ᱦᱮᱸ ᱟᱫᱚ ᱡᱩᱫᱤ ᱤᱥᱤᱱ ᱨᱮᱱᱟᱜ ᱥᱟᱯᱟᱵ ᱠᱚᱠᱚ ᱟᱹᱜᱩ ᱠᱟᱛᱟ ᱠᱚᱣᱟ ᱟᱹᱜᱩᱭ ᱛᱟᱠᱚ ᱜᱮᱭᱟ ᱠᱚ ᱚᱸᱰᱮ ᱛᱟᱦᱚᱞᱮ ᱚᱸᱰᱮ ᱟᱹᱜᱩ ᱠᱟᱛᱮ ᱠᱚ ᱤᱥᱤᱱᱟ ᱚᱸᱰᱮ ᱤᱥᱤᱱ ᱠᱟᱛᱮ ᱦᱚᱸᱠᱚ ᱡᱚᱢ ᱜᱮᱭᱟ ᱟᱨ ᱵᱟᱠᱷᱟᱱ ᱥᱩᱨ ᱥᱩᱯᱩᱨ ᱫᱚ ᱦᱳᱴᱮᱞ ᱠᱚᱫᱚ ᱢᱮᱱᱟᱜ ᱟᱠᱟᱫ ᱜᱮᱭᱟ ᱦᱳᱴᱮᱞ ᱠᱚᱨᱮ ᱦᱚᱸᱠᱚ ᱡᱚᱢ ᱵᱟᱲᱟᱭ ᱜᱮᱭᱟ ᱠᱤᱪᱷᱩ ᱜᱟᱱ ᱫᱚ ᱟᱫᱚ ᱩᱱᱟᱹᱜ ᱥᱟᱺᱜᱤᱧ ᱠᱷᱚᱱ ᱦᱮᱡ ᱠᱟᱛᱮᱫ ᱱᱤᱡᱮ ᱛᱮᱜᱮ ᱵᱮᱥᱤᱨ ᱵᱷᱟᱜᱽ ᱜᱮᱠᱚ ᱤᱥᱤᱱ ᱜᱮᱭᱟ

ᱦᱮᱸ ᱦᱮᱸ ᱟᱢ ᱦᱚᱸ ᱟᱭᱢᱟ ᱟᱭᱢᱟ ᱥᱟᱨᱦᱟᱣ ᱦᱮᱸ ᱴᱷᱤᱠ ᱟᱪᱷᱮ ᱢᱟ